ᱟᱹᱞᱤᱧ ᱢᱟ ᱟᱹᱞᱤᱧᱟᱜ ᱤᱭᱟᱹ ᱥᱚᱯ ᱨᱮ ᱦᱮᱱᱟᱜᱼᱟ ᱫᱚᱠᱟᱱ ᱨᱮ ᱢᱟᱱᱮ ᱦᱳᱭ ᱦᱳᱭ ᱫᱚᱠᱟᱱ ᱤᱭᱟᱹ ᱠᱷᱩᱞᱟᱹᱣ ᱜᱮ ᱦᱮᱱᱟᱜᱼᱟ ᱦᱩᱭᱩᱜᱼᱟ ᱚ ᱪᱮᱫ ᱞᱮᱠᱟ ᱦᱟᱹᱠᱩ ᱵᱤᱱ ᱦᱟᱛᱟᱣ ᱠᱚᱣᱟ ᱥᱮ ᱪᱮᱫ ᱦᱮᱱᱟᱜ ᱢᱟ ᱦᱮᱱᱟᱜ ᱠᱚᱜᱮᱭᱟ ᱛᱤᱱᱟᱹᱜ ᱵᱤᱱ ᱫᱚᱨᱠᱟᱨ ᱠᱟᱱᱟ ᱦᱟᱸᱜ ᱟᱨ ᱫᱚᱨ ᱫᱚ ᱚᱱᱠᱟ ᱢᱟ ᱥᱚᱵ ᱮᱠᱥᱚ ᱟᱹᱥᱤ ᱠᱤᱞᱳ ᱱᱤᱛᱚᱜ ᱫᱚ ᱮᱠᱥᱚ ᱟᱹᱥᱤ ᱴᱟᱠᱟᱞᱤᱧ ᱟᱹᱠᱷᱨᱤᱧᱮᱫ ᱠᱚᱣᱟ ᱟᱪᱪᱷᱟ ᱟᱪᱪᱷᱟ ᱦᱳᱭ ᱢᱮᱱᱟᱜ ᱠᱚᱣᱟ ᱟᱫᱚ ᱪᱤᱠᱟᱹᱛᱮ ᱢᱟᱱᱮ ᱟᱹᱞᱤᱧᱟᱜ ᱱᱤᱡᱮ ᱟᱦᱟᱨ ᱦᱮᱱᱟᱜ ᱟᱥᱮ ᱮᱠᱷᱚᱱ ᱫᱚ ᱟᱹᱞᱤᱧ ᱟᱹᱰᱤ ᱨᱚᱠᱚᱢ ᱦᱟᱹᱠᱩ ᱞᱤᱧ ᱫᱚᱦᱚ ᱠᱟᱜ ᱠᱚᱣᱟ ᱟᱫᱚ ᱟᱹᱵᱤᱱ ᱪᱤᱞᱤ ᱦᱟᱹᱠᱩ ᱦᱟᱸᱜ ᱥᱮᱬᱟ ᱦᱟᱹᱠᱩ ᱥᱮ ᱠᱟᱹᱴᱤᱡ ᱦᱟᱹᱠᱩ ᱪᱤᱞᱤ ᱦᱟᱹᱠᱩ ᱫᱚᱨᱠᱟᱨ ᱟᱢ ᱠᱟᱱᱟ ᱟᱪᱪᱷᱟ ᱟᱪᱪᱷᱟ ᱵᱟᱝ ᱜᱮ ᱜᱚ ᱱᱩᱠᱩ ᱫᱚ ᱤᱭᱟᱹ ᱢᱟᱱᱮ ᱛᱟᱡᱟ ᱯᱷᱨᱮᱥ ᱵᱟᱞᱟ ᱤᱭᱟᱹ ᱠᱟᱱᱟ ᱠᱚ ᱦᱟᱹᱠᱩ ᱠᱟᱱᱟ ᱠᱚ ᱪᱤᱠᱟᱛᱮ ᱟᱹᱞᱤᱧ ᱱᱤᱡᱮ ᱟᱦᱟᱨ ᱠᱟᱱᱟ ᱥᱮ ᱟᱹᱰᱤ ᱢᱟᱨᱟᱝ ᱟᱦᱟᱨ ᱛᱟᱹᱞᱤᱧ ᱢᱮᱱᱟᱜᱼᱟ ᱮᱠᱷᱚᱱ ᱫᱚ ᱢᱟᱱᱮ ᱰᱮᱞᱤ ᱞᱤᱧ ᱤᱭᱟᱹ ᱠᱚᱣᱟ ᱥᱟᱵ ᱠᱚᱣᱟᱞᱤᱧ ᱚᱱᱠᱟ ᱦᱮᱱᱟᱜ ᱠᱚᱣᱟ ᱟᱹᱛᱩ ᱨᱮᱱ ᱠᱚᱜᱮ ᱦᱳᱭ ᱟᱪᱪᱷᱟ ᱦᱮᱸ ᱛᱤᱱᱟᱹᱜ ᱫᱚᱨᱠᱟᱨᱚᱜ ᱠᱟᱱᱟ ᱯᱚᱧᱪᱟᱥ ᱠᱤᱞᱳ ᱜᱟᱱ ᱦᱳᱭ ᱪᱮᱫ ᱞᱟᱹᱜᱤᱫ ᱵᱟᱝ ᱟᱬᱜᱚ ᱠᱮᱫᱟᱞᱤᱧ ᱛᱚ ᱟᱫᱚ ᱦᱮᱸ ᱦᱮᱸ ᱦᱮᱸ ᱦᱳᱭ ᱦᱳᱭ ᱦᱳᱭ ᱦᱳᱭ ᱫᱚ ᱥᱟᱵ ᱵᱟᱲᱟ ᱦᱚᱪᱚ ᱠᱚᱣᱟᱞᱤᱧ ᱢᱟᱱᱮ ᱫᱚᱥ ᱛᱟᱹᱨᱤᱠᱷ ᱟᱹᱞᱤᱧ ᱢᱟᱱᱮ ᱦᱟᱹᱠᱩ ᱞᱤᱧ ᱟᱪᱪᱷᱟ ᱟᱹᱵᱤᱱ ᱮᱜᱟᱨᱚ ᱛᱟᱹᱨᱤᱠᱷ ᱛᱮ ᱢᱟᱱᱮ ᱛᱤᱱᱟᱹᱜ ᱢᱟᱱᱮ ᱚᱠᱟ ᱚᱠᱟ ᱫᱤᱱ ᱛᱮ ᱪᱮᱫ ᱟᱨ ᱟᱹᱵᱤᱱ ᱟᱞᱚᱵᱤᱱ ᱫᱤᱥᱟᱭᱟ ᱦᱮᱸ ᱦᱮᱸ ᱟᱞᱚᱵᱤᱱ ᱪᱤᱱᱛᱟᱹᱭᱟ ᱫᱚᱥ ᱛᱟᱹᱨᱤᱠᱷ ᱧᱤᱫᱟᱹ ᱟᱹᱞᱤᱧ ᱡᱟᱦᱟᱸ ᱞᱮᱠᱟ ᱦᱟᱸᱜ ᱞᱤᱧ ᱥᱟᱵ ᱦᱚᱪᱚ ᱠᱚᱣᱟ ᱦᱟᱸᱜ ᱥᱟᱵ ᱢᱟ ᱟᱞᱮ ᱫᱤᱱᱞᱮ ᱥᱟᱵ ᱠᱚᱣᱟ ᱚᱱᱟ ᱫᱤᱱ ᱦᱚᱸ ᱟᱞᱮ ᱚᱱᱠᱟ ᱜᱮᱞᱮ ᱥᱟᱵ ᱠᱚᱣᱟ ᱦᱟᱸᱜ ᱟᱫᱚ ᱦᱩᱭ ᱫᱟᱲᱮᱭᱟᱜᱼᱟ ᱚᱱᱟ ᱫᱤᱱ ᱫᱚ ᱠᱟᱹᱡ ᱡᱟᱹᱥᱛᱤ ᱫᱷᱟᱨᱟ ᱥᱟᱵ ᱧᱚᱜ ᱦᱩᱭᱩᱜᱼᱟ ᱪᱤᱠᱟᱛᱮ ᱟᱹᱵᱤᱱᱟᱜ ᱡᱟᱹᱥᱛᱤ ᱫᱷᱟᱨᱟ ᱚᱰᱟᱨ ᱢᱮᱱᱟᱜᱼᱟ ᱦᱟᱸᱜ ᱦᱳᱭ ᱟᱞᱚᱵᱤᱱ ᱞᱟᱹᱭᱼᱟ ᱮᱠᱫᱚᱢ ᱫᱮᱥᱤ ᱮᱠᱫᱚᱢ ᱵᱟᱪᱷᱟᱣ ᱵᱟᱪᱷᱟᱣ ᱛᱤᱧ ᱮᱢᱟᱵᱤᱱᱟ ᱟᱞᱚ ᱵᱤᱱ ᱪᱤᱱᱛᱟᱹᱭᱟ ᱟᱹᱵᱤᱱ ᱦᱮᱸ ᱦᱮᱸ ᱦᱳᱭ ᱟᱨ ᱮᱠᱟᱞ ᱟᱞᱚ ᱵᱤᱱ ᱪᱤᱱᱛᱟᱹᱭᱟ ᱮᱠᱫᱚᱢ ᱟᱹᱵᱤᱱ ᱫᱮᱥᱤ ᱵᱟᱞᱟᱧ ᱮᱢᱟᱵᱤᱱᱟ ᱮᱠᱫᱚᱢ ᱮᱠᱫᱚᱢ ᱵᱮᱥ ᱵᱟᱞᱟ ᱵᱟᱪᱷᱟᱣ ᱵᱟᱪᱷᱟᱣ ᱛᱮ ᱵᱟᱝᱜᱮ ᱵᱟᱝᱜᱮ ᱮᱠᱫᱚᱢ ᱮᱠᱫᱚᱢ ᱯᱷᱨᱮᱥ ᱵᱟᱞᱟ ᱮᱠᱫᱚᱢ ᱫᱮᱥᱤ ᱵᱟᱞᱟ ᱤᱭᱟᱹ ᱦᱟᱹᱠᱩᱧ ᱮᱢᱟ ᱵᱤᱱᱟ ᱟᱞᱚᱵᱤᱱ ᱪᱤᱱᱛᱟᱹᱭᱟ ᱚᱱᱟ ᱠᱚᱫᱚ ᱦᱳᱭᱛᱳ ᱠᱷᱟᱹᱞᱤ ᱟᱹᱵᱤᱱ ᱢᱟ ᱦᱚᱲ ᱵᱷᱮᱡᱟ ᱠᱟᱠᱚᱵᱤᱱ ᱦᱟᱸᱜ ᱚᱱᱟ ᱴᱟᱭᱤᱢ ᱨᱮ ᱦᱟᱸᱜ ᱟᱹᱞᱤᱧ ᱮᱠᱫᱚᱢ ᱢᱟᱱᱮ ᱛᱟᱡᱟ ᱵᱟᱞᱟ ᱮᱠᱫᱚᱢ ᱫᱮᱥᱤ ᱵᱟᱞᱟ ᱮᱠᱫᱚᱢ ᱯᱷᱨᱮᱥ ᱢᱟᱞ ᱤᱧ ᱮᱢᱟᱵᱤᱱᱟ ᱮᱠᱫᱚᱢ ᱯᱩᱨᱟᱹ ᱯᱚᱪᱟᱥ ᱠᱤᱞᱳ ᱮᱠᱫᱚᱢ ᱢᱮ ᱦᱟᱸᱜ ᱟᱪᱪᱷᱟ ᱴᱷᱤᱠ ᱜᱮᱭᱟ ᱟᱹᱵᱤᱱ ᱪᱟᱬᱧᱚᱜ ᱵᱷᱮᱡᱟ ᱠᱟᱠᱚ ᱵᱤᱱ